ᱤᱧ ᱫᱚ ᱵᱤᱨᱫᱟᱹᱜᱟᱲ ᱦᱟᱹᱨᱤᱡ ᱫᱚ ᱵᱟᱹᱧ ᱪᱟᱞᱟᱣ ᱞᱮᱱᱟ ᱵᱟᱹᱧ ᱥᱮᱢᱞᱮᱫ ᱞᱮᱱᱟ ᱢᱟᱱᱮ ᱯᱟᱹᱦᱤᱞ ᱫᱚ ᱫᱚᱢᱮ ᱨᱮᱸᱜᱮᱡ ᱜᱮᱞᱮ ᱛᱟᱦᱮᱸ ᱠᱟᱱᱟ ᱚᱱᱟᱛᱮ ᱦᱟᱭ ᱥᱠᱩᱞ ᱦᱟᱹᱨᱤᱡ ᱜᱤᱧ ᱯᱟᱲᱦᱟᱣ ᱞᱮᱱᱟ ᱟᱫᱚ ᱚᱱᱟ ᱨᱮᱭᱟᱜ ᱫᱚ ᱪᱮᱫ ᱵᱩᱡᱩᱝ ᱫᱚ ᱵᱟᱹᱱᱩᱜ ᱜᱮ